ᱦᱮᱞᱳ ᱡᱚᱦᱟᱨᱜᱮ ᱫᱟᱫᱟ ᱛᱚ ᱟᱢ ᱦᱮᱸ ᱫᱟᱫᱟ ᱫᱤᱥᱟᱹ ᱫᱚ ᱢᱮᱱᱫᱟᱹᱧ ᱡᱮ ᱟᱢᱫᱚ ᱢᱤᱣᱡᱤᱥᱤᱭᱟᱱ ᱥᱮ ᱰᱮᱱᱥᱟᱨ ᱜᱟᱹᱠᱷᱩᱲᱤᱭᱟᱹ ᱠᱟᱱᱟᱢ ᱚᱱᱟ ᱛᱮᱜᱮ ᱠᱩᱞᱤ ᱠᱮᱫ ᱢᱤᱭᱟᱹᱧ ᱡᱮ

ᱚᱱᱟ ᱫᱟᱸᱥᱟᱭ ᱠᱚ ᱢᱮᱱᱮᱫ ᱛᱟᱦᱮᱸᱫ ᱪᱮᱠᱟᱛᱮ ᱪᱮᱫ ᱪᱮᱫ ᱠᱚ ᱵᱟᱲᱟᱭᱟᱢ ᱫᱟᱸᱥᱟᱭ ᱨᱮᱱᱟᱜ ᱢᱤᱣᱡᱤᱠ ᱠᱚ ᱪᱮᱫ ᱪᱮᱫᱛᱮ ᱦᱩᱭᱩᱜ ᱛᱮ ᱦᱩᱸ

ᱟᱪᱪᱷᱟ ᱚᱱᱟᱠᱚᱜᱮᱧ ᱢᱮᱱᱮᱫ ᱛᱟᱦᱮᱱᱤᱧ ᱡᱮ ᱠᱩᱞᱤᱭᱮᱫ ᱢᱮ ᱛᱟᱦᱮᱱᱤᱧ ᱡᱮ ᱪᱤᱠᱟᱹ ᱛᱮᱠᱚ ᱢᱤᱣᱡᱤᱠ ᱪᱮᱫᱞᱮᱠᱟ ᱠᱟᱛᱮ ᱠᱚ ᱨᱩᱭᱟ ᱥᱮ ᱚᱱᱟᱜᱮ ᱛᱷᱚᱲᱟ ᱤᱧᱟᱹᱜ ᱠᱩᱠᱞᱤ ᱛᱟᱦᱮᱸᱞᱮᱱᱟ ᱟᱫᱚ ᱟᱹᱰᱤᱼᱟᱹᱰᱤ ᱥᱟᱨᱦᱟᱣ ᱫᱟᱫᱟ ᱦᱮᱸ ᱦᱮᱸ ᱵᱩᱡᱷᱟᱹᱣ ᱫᱚ ᱵᱩᱡᱷᱟᱹᱣ ᱠᱤᱫᱟᱹᱧ ᱦᱩᱸ